ᱡᱚᱦᱟᱨ ᱜᱚᱝᱠᱮ ᱠᱤᱪᱷᱩ ᱫᱤᱱ ᱞᱟᱦᱟᱨᱮ ᱤᱧ ᱚᱱᱞᱟᱭᱤᱱ ᱛᱮ ᱢᱤᱫ ᱴᱮᱱ ᱦᱮᱰᱯᱷᱳᱱᱤᱧ ᱚᱰᱟᱨ ᱞᱮᱫᱟ ᱛᱚ ᱛᱚᱠᱷᱚᱱ ᱦᱟᱛᱟᱣ ᱞᱤᱫᱟᱹᱧ ᱛᱚᱠᱷᱚᱱ ᱫᱟᱢ ᱯᱚᱥᱟ ᱛᱟᱦᱮᱸᱠᱟᱱᱛᱤᱧᱟᱹ ᱠᱤᱱᱛᱩ ᱛᱮᱦᱮᱧ ᱚᱰᱟᱨ ᱥᱟᱵᱽᱢᱤᱴ ᱠᱟᱛᱮᱫ ᱱᱤᱛᱚᱜ ᱤᱧ ᱧᱮᱞ ᱮᱫᱟ ᱛᱷᱚᱲᱟ ᱯᱚᱭᱥᱟ ᱥᱚᱴ ᱯᱟᱲᱟᱣᱟᱹᱧ ᱠᱟᱱᱟ ᱛᱚ ᱡᱮᱴᱟᱧ ᱚᱰᱟᱨ ᱞᱮᱫᱟ ᱚᱱᱟ ᱛᱷᱚᱲᱟᱧ ᱵᱟᱹᱛᱤᱞ ᱫᱟ ᱠᱮᱱᱥᱮᱞ ᱫᱟᱹᱧ ᱯᱚᱭᱥᱟ ᱵᱟᱝ ᱠᱷᱟᱹᱛᱤᱨ ᱛᱮ ᱡᱩᱫᱤ ᱚᱱᱟᱢ ᱠᱮᱱᱥᱮᱞ ᱠᱟᱛᱤᱧ ᱠᱷᱟᱡ ᱵᱟᱹᱛᱤᱞ ᱠᱟᱛᱤᱧ ᱠᱷᱟᱱ ᱮᱢ ᱛᱚ ᱟᱹᱰᱤ ᱵᱷᱟᱜᱮ ᱠᱚᱜᱼᱟ ᱡᱚᱦᱟᱨ ᱜᱮ